ᱦᱮᱞᱳ ᱪᱟᱸᱫᱽᱢᱚᱱᱤ ᱢᱩᱨᱢᱩ ᱫᱩᱨᱜᱟᱹ ᱥᱚᱨᱮᱱ ᱦᱮᱸ ᱯᱷᱳᱱ ᱠᱟᱫᱟᱭ ᱦᱮᱸ ᱟᱫᱚ ᱟᱢᱟᱜ ᱧᱩᱛᱩᱢ ᱫᱚ ᱵᱟᱢ ᱞᱟᱹᱭ ᱛᱟᱦᱮᱸᱫ ᱵᱟᱝ ᱟᱢᱟᱜ ᱧᱩᱛᱩᱢ ᱵᱟᱢ ᱞᱟᱹᱭ ᱟᱹᱫᱤᱧ ᱵᱟᱹᱧ ᱜᱳᱴᱟᱜᱮ ᱛᱟᱭ ᱢᱮᱱᱟᱜ ᱛᱟᱢᱟ ᱚ ᱚᱱᱟ ᱛᱮᱜᱮ ᱵᱚᱞᱮ ᱞᱟᱜᱟᱣ ᱠᱟᱹᱫᱟᱹᱧ ᱵᱚᱞᱮ ᱦᱮᱸ ᱯᱷᱳᱴᱳ ᱤᱧ ᱢᱮᱱᱮᱫ ᱠᱟᱱ ᱛᱟᱦᱮᱱᱟ ᱪᱷᱚ ᱠᱚᱯᱤ ᱜᱟᱱ ᱟᱫᱚ ᱛᱤᱱᱟᱹᱜ ᱜᱟᱱ ᱦᱟᱛᱟᱣᱮᱫᱟ ᱜᱚᱱᱚᱝ ᱠᱚ ᱦᱟᱯᱷ ᱯᱷᱳᱴᱳ ᱦᱟᱯᱷ ᱦᱮᱸ ᱟᱫᱚ ᱪᱷᱚ ᱴᱟᱠᱟ ᱢᱤᱫ ᱢᱤᱫ ᱠᱚᱯᱤ ᱨᱮ ᱦᱮᱸ ᱟᱨ ᱯᱮ ᱪᱷᱚᱭ ᱪᱷᱚ ᱠᱚᱯᱤ ᱨᱮᱫᱚ ᱛᱤᱱᱟᱹᱜ ᱞᱟᱜᱟᱣᱤᱧᱟᱹ ᱛᱤᱥ ᱴᱟᱠᱟ ᱛᱤᱥ ᱴᱟᱠᱟ ᱟᱫᱚ ᱛᱤᱱ ᱥᱚᱢᱚᱭᱮᱢ ᱡᱷᱤᱡ ᱫᱟ ᱟᱫᱚ ᱫᱤᱱᱟᱹᱢ ᱜᱮᱢ ᱡᱷᱤᱡ ᱫᱟ ᱵᱚᱞᱮ ᱵᱟᱝ ᱛᱤᱱᱟᱹᱜ ᱥᱚᱢᱚᱭᱮᱢ ᱡᱷᱤᱡ ᱫᱟ ᱪᱮᱫ ᱠᱟᱱᱟ ᱦᱮᱸ ᱜᱟᱯᱟ ᱜᱟᱱᱤᱧ ᱪᱟᱞᱟᱜᱼᱟ ᱦᱮᱸ ᱜᱟᱯᱟ ᱜᱟᱹᱱᱤᱧ ᱵᱟᱝ ᱪᱟᱞᱟᱜ ᱟᱞᱮ ᱜᱟᱹᱰᱤ ᱛᱮ ᱵᱟᱨ ᱯᱮ ᱦᱚᱲ ᱞᱮ ᱦᱮᱸ ᱵᱟᱨ ᱯᱮ ᱦᱚᱲᱞᱮ ᱪᱟᱞᱟᱜᱼᱟ ᱦᱮᱸ ᱜᱟᱯᱟ ᱜᱮᱸᱦᱟᱸᱜ ᱤᱧ ᱪᱟᱞᱟᱜᱼᱟ ᱥᱚᱠᱟᱞᱚ ᱦᱮᱸ ᱥᱤᱛᱩᱝ ᱠᱟᱱᱟ ᱦᱮᱸ ᱪᱟᱞᱟᱜ ᱟᱞᱮ ᱵᱟᱨᱯᱮ ᱦᱚᱲ ᱦᱮᱸ ᱦᱮᱸ ᱱᱤᱛᱚᱜ ᱠᱷᱟᱹᱞᱤ ᱦᱟᱯᱷ ᱯᱷᱳᱴᱳ ᱜᱮ ᱫᱚᱨᱠᱟᱨᱚᱜ ᱠᱟᱱᱟ ᱛᱷᱚ ᱦᱮᱸ ᱟᱫᱚ ᱚᱠᱟ ᱥᱮᱫ ᱨᱮᱢ ᱫᱩᱲᱩᱵ ᱠᱟᱱᱟ ᱧᱮᱞ ᱢᱟ ᱵᱟᱞᱮ ᱧᱮᱞ ᱠᱟᱜ ᱛᱚ ᱠᱷᱩᱞᱟᱹᱣ ᱠᱟᱜ ᱨᱮᱜᱮ ᱚᱠᱟ ᱥᱮᱫ ᱚᱠᱟ ᱥᱮᱫ ᱮᱢ ᱥᱟᱢᱟᱝ ᱠᱟᱫᱟ ᱚᱱᱟ ᱠᱚ ᱵᱟᱝ